ᱡᱮᱠᱮᱴ ᱦᱚᱨᱚᱜ ᱫᱚ ᱟᱹᱰᱤ ᱜᱮ ᱵᱷᱟᱹᱜᱤᱭᱟ ᱪᱮᱫᱟᱜ ᱥᱮ ᱨᱟᱵᱟᱝ ᱫᱤᱱ ᱟᱨᱵᱟᱝ ᱢᱚᱴᱚᱨ ᱥᱟᱭᱠᱮᱞ ᱪᱟᱞᱟᱣ ᱨᱮ ᱡᱮᱠᱮᱴ ᱫᱚ ᱟᱹᱰᱤᱜᱮ ᱥᱩᱵᱤᱫᱟᱭ ᱮᱢᱟ ᱟᱨ ᱚᱱᱟ ᱵᱟᱝᱠᱷᱟᱛᱤᱨ ᱟᱵᱚᱣᱟᱜ ᱦᱚᱲᱢᱚ ᱵᱮᱥ ᱛᱟᱦᱮᱱᱟ ᱥᱮ ᱟᱵᱚᱣᱟᱜ ᱥᱚᱨᱤᱨ ᱨᱮ ᱴᱷᱟᱱᱰᱟ ᱵᱟᱭ ᱵᱚᱞᱚ ᱦᱚᱪᱚᱣᱟᱜᱼᱟ ᱚᱱᱟᱞᱮᱠᱟᱛᱮ ᱡᱮᱠᱮᱴ ᱫᱚ ᱵᱷᱟᱹᱞᱤ ᱥᱮ ᱵᱷᱟᱹᱜᱤᱛᱮ ᱡᱚᱛᱚᱜᱮᱵᱚᱱ ᱵᱮᱵᱚᱦᱟᱨᱟ ᱟᱨ ᱱᱚᱣᱟ ᱥᱳᱵ ᱪᱮᱭᱮ ᱵᱷᱟᱹᱜᱤ ᱫᱚ ᱡᱮ ᱨᱟᱵᱟᱝ ᱨᱮ ᱨᱟᱵᱟᱝ ᱨᱮ ᱟᱵᱚ ᱱᱚᱣᱟ ᱦᱚᱲᱢᱚ ᱥᱮ ᱟᱵᱚᱣᱟᱜ ᱟᱵᱚᱣᱟᱜ ᱦᱚᱲᱢᱚ ᱟᱵᱚᱭ ᱨᱚᱯᱷᱟ ᱫᱚᱦᱚᱵᱚᱱᱟ ᱥᱮ ᱡᱮᱠᱮᱴ ᱜᱮ ᱟᱵᱚ ᱫᱚᱭ ᱚᱱᱟ ᱨᱟᱵᱟᱝ ᱠᱷᱚᱱᱮ ᱵᱟᱧᱪᱟᱣ ᱫᱟᱲᱮᱣᱟᱵᱚᱱᱟ ᱚᱱᱟ ᱞᱮᱠᱟᱛᱮ ᱡᱮᱠᱮᱴ ᱜᱮ ᱟᱵᱚ ᱫᱚ ᱵᱷᱟᱹᱞᱤᱭᱟ